ᱤᱧᱟᱹᱜ ᱥᱚᱨᱮᱥ ᱯᱮᱱᱴᱤᱝ ᱫᱚ ᱦᱩᱭᱩᱜ ᱠᱟᱱᱟ ᱨᱚᱵᱤᱱᱫᱨᱚᱱᱟᱛᱷ ᱴᱷᱟᱠᱩᱨ ᱩᱱᱤᱭᱟᱜ ᱪᱷᱚᱵᱤ ᱟᱸᱠᱟᱣ ᱫᱚ ᱡᱟᱼᱛᱟᱭᱤᱧ ᱠᱩᱥᱤᱭᱟᱜ ᱛᱤᱧ ᱛᱟᱦᱮᱱᱟ ᱛᱚ ᱩᱱᱤ ᱟᱸᱠᱟᱣ ᱛᱮ ᱯᱨᱟᱭ ᱟᱫᱷ ᱜᱷᱚᱱᱴᱟ ᱞᱟᱜᱟᱣ ᱟᱹᱫᱤᱧ ᱛᱟᱦᱮᱱᱟ ᱩᱱᱤ ᱟᱸᱠᱟᱣ ᱠᱟᱛᱮᱫ ᱨᱚᱝ ᱨᱚᱝᱠᱟᱛᱮᱫ ᱚᱱᱟ ᱪᱷᱚᱵᱤ ᱟᱸᱠᱟᱣᱛᱮ ᱯᱩᱨᱟᱹ ᱥᱚᱢᱚᱭᱮ ᱦᱟᱛᱟᱣ ᱞᱮᱫ ᱛᱤᱧᱟᱹ ᱢᱤᱫᱽᱜᱷᱚᱱᱴᱟ ᱜᱟᱱ ᱛᱚ ᱚᱱᱟ ᱪᱷᱚᱵᱤ ᱟᱸᱠᱟᱣ ᱠᱟᱛᱮᱫ ᱤᱧ ᱧᱮᱞᱮᱫ ᱠᱟᱱ ᱛᱟᱦᱮᱱᱟ ᱥᱮ ᱦᱚᱲᱤᱧ ᱩᱫᱩᱜ ᱟᱠᱚ ᱠᱟᱱ ᱛᱟᱦᱮᱱᱟ ᱟᱹᱰᱤ ᱢᱚᱸᱡᱽ ᱠᱚ ᱠᱩᱥᱤᱭᱟᱫ ᱛᱤᱧ ᱛᱟᱦᱮᱱᱟ ᱥᱮ ᱤᱧ ᱦᱚ ᱟᱹᱰᱤ ᱢᱚᱸᱡᱽ ᱤᱧ ᱠᱩᱥᱤᱭᱟᱜ ᱛᱤᱧ ᱛᱟᱦᱮᱱᱟ